ᱢᱮᱱ ᱮᱫᱟᱠᱚ ᱫᱷᱚᱨᱚᱢ ᱫᱟᱲᱮᱜᱮ ᱦᱩᱭᱩᱜ ᱠᱟᱱᱟ ᱥᱟᱶᱛᱟ ᱟᱹᱨᱤ ᱫᱷᱚᱨᱚᱢ ᱪᱮᱛᱟᱱᱨᱮ ᱡᱟᱦᱟᱸᱭᱟᱜ ᱯᱟᱹᱛᱭᱟᱹᱣ ᱵᱟᱱᱩᱜᱼᱟ ᱥᱮ ᱡᱟᱦᱟᱸᱭ ᱠᱚ ᱢᱚᱱᱮᱭᱟ ᱡᱮ ᱫᱷᱚᱨᱚᱢ ᱫᱚ ᱪᱮᱫᱼᱮ ᱤᱢᱟᱹᱧ ᱠᱟᱱᱟ ᱤᱧᱫᱩᱧ ᱢᱚᱱᱮᱭᱟ ᱡᱮ ᱫᱷᱚᱨᱚᱢ ᱫᱟᱲᱮᱫᱚ ᱦᱩᱭᱩᱜ ᱠᱟᱱᱟ ᱱᱚᱝᱠᱟᱱ ᱫᱟᱲᱮ ᱡᱟᱦᱟᱸᱫᱚ ᱫᱷᱚᱨᱚᱢ ᱯᱟᱹᱛᱭᱟᱹᱣ ᱡᱩᱫᱤ ᱛᱮᱦᱮᱱ ᱛᱟᱢᱟ ᱮᱱᱛᱮ ᱠᱷᱟᱚᱫᱚ ᱥᱟᱱᱟᱢ ᱞᱮᱠᱟᱱᱟᱜ ᱡᱮᱠᱳᱱᱳ ᱵᱩᱨᱩ ᱵᱩᱨᱩ ᱞᱮᱠᱟᱱ ᱟᱱᱟᱴ ᱠᱚᱦᱚᱸ ᱟᱢᱫᱚᱢ ᱥᱟᱦᱟ ᱤᱫᱤ ᱫᱟᱲᱮᱭᱟᱜᱼᱟ ᱢᱮᱱᱛᱮᱧ ᱢᱚᱱᱮᱭᱟ ᱟᱨ ᱠᱟᱛᱷᱟᱨᱮᱠᱚ ᱞᱟᱹᱭᱟ ᱡᱮ ᱡᱤᱣᱮᱫ ᱵᱚᱸᱜᱟ ᱫᱚᱠᱤᱱ ᱦᱩᱭᱩᱜ ᱠᱟᱱᱟ ᱜᱚ ᱟᱨ ᱵᱟᱵᱟᱜᱮ ᱛᱚ ᱮᱱᱛᱮ ᱨᱮᱦᱚᱸ ᱵᱚᱸᱜᱟ ᱢᱮᱱᱛᱮ ᱡᱟᱦᱟᱸ ᱛᱤᱱᱟᱹᱜᱵᱚᱱ ᱢᱟᱱᱟᱣᱮᱫ ᱠᱤᱱᱟᱹ ᱠᱤᱱᱛᱩ ᱩᱱᱠᱤᱱ ᱦᱚᱸᱛᱚ ᱩᱱᱠᱤᱱᱢ ᱪᱮᱛᱟᱱᱨᱮ ᱡᱟᱦᱟᱸᱭ ᱠᱚᱣᱟᱜ ᱟᱥᱤᱥᱛᱮ ᱜᱚ ᱵᱟᱵᱟᱵᱚᱱ ᱧᱟᱢ ᱟᱠᱟᱫ ᱠᱚᱣᱟᱜ ᱩᱱᱠᱩ ᱦᱚᱸᱛᱚ ᱟᱵᱚᱫᱚ ᱩᱭᱦᱟᱹᱨ ᱫᱚᱦᱚ ᱞᱮᱠ ᱠᱟᱱ ᱛᱟᱵᱚᱱᱟ ᱟᱨ ᱫᱷᱚᱨᱚᱢ ᱪᱮᱛᱟᱱᱨᱮ ᱡᱩᱫᱤ ᱟᱢᱟᱜ ᱯᱟᱹᱛᱭᱟᱹᱣ ᱛᱮᱦᱮᱱᱟ ᱮᱱᱛᱮ ᱠᱷᱟᱱᱫᱚ ᱡᱟᱦᱟᱸ ᱞᱮᱠᱟᱱᱟᱜ ᱟᱱᱟᱴᱜᱮ ᱦᱩᱭ ᱦᱚᱪᱚᱜ ᱥᱮ ᱫᱷᱚᱨᱚᱢ ᱧᱩᱛᱩᱢᱛᱮ ᱡᱩᱫᱤ ᱟᱢ ᱚᱱᱟ ᱠᱟᱹᱢᱤᱨᱮᱢ ᱟᱬᱜᱳᱱᱟ ᱮᱱᱛᱮ ᱠᱷᱟᱱ ᱟᱢᱫᱚ ᱡᱟᱦᱟᱸ ᱞᱮᱠᱟ ᱠᱟᱛᱮᱫᱜᱮᱢ ᱯᱟᱨᱚᱢ ᱤᱫᱤᱭ ᱜᱮᱭᱟ ᱟᱨ ᱫᱷᱚᱨᱚᱢᱨᱮ ᱯᱟᱹᱛᱭᱟᱹᱣ ᱫᱚ ᱦᱩᱭᱩᱜ ᱠᱟᱱᱟ ᱱᱚᱝᱠᱟ ᱟᱢᱟᱜ ᱡᱤᱣᱤ ᱡᱟᱹᱛᱤ ᱡᱤᱭᱟᱹᱲᱟ ᱡᱟᱦᱟᱸᱫᱚ ᱟᱢ ᱥᱟᱭᱮᱱᱥ ᱥᱮ ᱥᱟᱬᱮᱥ ᱵᱟᱭ ᱮᱢ ᱫᱟᱲᱮᱭᱟᱢ ᱠᱟᱱᱟ ᱢᱮᱱᱛᱮᱧ ᱢᱚᱱᱮᱭᱟ ᱟᱨ ᱡᱟᱦᱟᱸᱭ ᱱᱤᱛ ᱫᱷᱟᱹᱵᱤᱡᱛᱮ ᱱᱩᱱᱟᱹᱜ ᱥᱟᱺᱜᱤᱧ ᱵᱟᱠᱚ ᱥᱮᱱ ᱫᱟᱲᱮ ᱠᱟᱣᱫᱟ ᱩᱱᱠᱩᱣᱟᱜ ᱫᱚ ᱫᱷᱚᱨᱚᱢ ᱪᱤᱛᱟᱱᱨᱮ ᱡᱩᱫᱤ ᱯᱟᱹᱛᱭᱟᱹᱣ ᱵᱟᱝ ᱛᱮᱦᱮᱠᱚᱜᱼᱟ ᱢᱮᱱᱠᱷᱟᱱ ᱫᱚ ᱩᱱᱟᱹᱜ ᱥᱟᱺᱜᱤᱧ ᱠᱚ ᱵᱟᱠᱚ ᱞᱟᱦᱟ ᱫᱟᱲᱮᱠᱚᱜᱼᱟ ᱢᱮᱱᱛᱮᱧ ᱢᱚᱱᱮᱭᱟ ᱚᱱᱟ ᱦᱚᱛᱮᱡᱛᱮ ᱫᱚ ᱟᱹᱵᱚᱣᱟᱜ ᱫᱷᱚᱨᱚᱢ ᱪᱤᱠᱟᱹᱛᱮᱵᱚᱱ ᱡᱤᱭᱟᱹᱲ ᱫᱚᱦᱚᱭᱟ ᱥᱮ ᱟᱵᱚᱣᱟᱜ ᱡᱟᱦᱟᱸ ᱫᱷᱚᱨᱚᱢ ᱫᱟᱲᱮᱜᱮ ᱦᱩᱭᱩᱜ ᱠᱟᱱᱟ ᱟᱵᱚᱣᱟ ᱥᱟᱶᱛᱟ ᱟᱹᱨᱤ ᱚᱱᱟ ᱥᱟᱶᱛᱟ ᱟᱹᱨᱤ ᱡᱩᱫᱤ ᱴᱷᱤᱠ ᱛᱮᱦᱮᱱᱟ ᱮᱱᱛᱮ ᱠᱷᱟᱱ ᱵᱟᱭᱨᱮ ᱨᱮᱭᱟᱜ ᱡᱟᱦᱟᱸ ᱵᱚᱰᱮ ᱵᱚᱠᱚᱞ ᱫᱟᱜ ᱫᱚ ᱚᱱᱟ ᱥᱟᱶᱛᱟ ᱟᱹᱨᱤᱨᱮᱜᱮ ᱴᱷᱟᱠᱮᱫ ᱠᱟᱛᱮ ᱨᱩᱣᱟᱹᱲᱚᱜᱼᱟ ᱢᱮᱱᱛᱮᱧ ᱢᱚᱱᱮᱭᱟ ᱢᱟᱱ ᱮᱱᱠᱷᱟᱱ ᱡᱚᱦᱟᱨ ᱜᱮ